ᱤᱧ ᱱᱚᱣᱟ ᱪᱤᱠᱤᱛᱥᱟ ᱨᱮ ᱱᱟᱦᱟᱪᱟᱨ ᱨᱮ ᱟᱹᱰᱤ ᱢᱟᱨᱟᱝ ᱱᱟᱦᱟᱪᱟᱨ ᱞᱮᱱᱠᱷᱟᱱ ᱟᱹᱰᱤ ᱢᱟᱨᱟᱝ ᱢᱤᱫᱴᱟᱹᱝ ᱵᱤᱯᱚᱫᱽ ᱠᱟᱱᱟ ᱱᱚᱣᱟ ᱪᱤᱠᱤᱛᱥᱟᱨᱮ ᱤᱧ ᱱᱚᱣᱟᱧ ᱠᱷᱚᱡᱚᱜᱼᱟ ᱡᱮ ᱟᱞᱚ ᱚᱥᱩᱵᱤᱫᱟᱜ ᱢᱟ ᱪᱤᱠᱤᱛᱥᱟ ᱧᱟᱢ ᱞᱟᱹᱜᱤᱫ ᱛᱮ ᱡᱚᱛᱚ ᱦᱚᱲ ᱜᱮ ᱵᱷᱟᱹᱜᱤ ᱛᱮ ᱪᱤᱠᱤᱛᱥᱟ ᱵᱚ ᱧᱟᱢ ᱢᱟᱵᱚ ᱱᱚᱣᱟ ᱪᱤᱠᱤᱛᱥᱟ ᱧᱟᱢ ᱞᱟᱹᱜᱤᱫ ᱛᱮ ᱡᱟᱜᱮ ᱥᱟᱨᱠᱟᱨ ᱯᱟᱥᱴᱟᱥᱮᱫ ᱠᱷᱚᱱ ᱦᱤᱡᱩᱜ ᱠᱟᱱᱟ ᱡᱟᱦᱟᱸ ᱛᱤᱱᱟᱹᱜ ᱞᱟᱵᱷ ᱵᱚ ᱧᱟᱢᱮᱫᱟ ᱚᱱᱟ ᱡᱮᱢᱚᱱ ᱵᱷᱟᱹᱜᱤ ᱞᱮᱠᱟ ᱵᱚ ᱧᱟᱢ ᱢᱟ ᱱᱚᱣᱟ ᱪᱤᱠᱤᱛᱥᱟ ᱧᱟᱢ ᱞᱟᱹᱜᱤᱫ ᱛᱮᱦᱚᱸ ᱱᱮᱛᱟᱨ ᱟᱹᱰᱤ ᱞᱮᱠᱟᱱ ᱦᱚᱲ ᱚᱱᱟ ᱛᱟᱞᱟ ᱨᱮᱠᱚ ᱟᱠᱚᱴᱮᱫᱼᱟ ᱠᱚ ᱡᱟᱦᱟᱱᱟᱜ ᱞᱟᱵᱷ ᱟᱵᱚ ᱵᱟᱵᱚ ᱩᱴᱷᱟᱹᱣ ᱫᱟᱲᱮᱭᱟᱜ ᱠᱟᱱᱟ ᱟᱵᱚ ᱚᱱᱟ ᱞᱮᱠᱟ ᱛᱮ ᱟᱵᱚ ᱦᱚᱲ ᱠᱚ ᱟᱹᱰᱤᱵᱚ ᱱᱟᱦᱟᱪᱟᱨᱚᱜ ᱠᱟᱱᱟ ᱵᱚ ᱚᱱᱟ ᱚᱛᱛᱟᱪᱟᱨᱮᱫᱼᱟ ᱵᱚᱱᱟ ᱠᱚ ᱢᱟᱨᱟᱝ ᱢᱟᱨᱟᱝ ᱡᱟᱦᱟᱸᱭ ᱦᱚᱲ ᱠᱟᱱᱟ ᱠᱚ ᱫᱤᱠᱩ ᱯᱩᱥᱤ ᱞᱮᱠᱟᱱ ᱠᱚ ᱩᱱᱠᱩ ᱜᱮ ᱟᱵᱚ ᱠᱚ ᱟᱹᱰᱤ ᱠᱚ ᱚᱛᱛᱟᱪᱟᱨᱮᱫ ᱵᱚᱱᱟ ᱠᱚ ᱚᱱᱟ ᱵᱷᱟᱹᱜᱤ ᱢᱚᱛᱚᱱ ᱟᱵᱚ ᱱᱚᱣᱟ ᱪᱤᱠᱤᱛᱥᱟ ᱵᱟᱠᱚ ᱮᱢ ᱫᱟᱲᱮ ᱟᱵᱚᱱ ᱠᱟᱱᱟ ᱠᱚ ᱥᱚᱨᱠᱟᱨ ᱫᱚ ᱮᱢᱚᱜ ᱠᱟᱱᱟ ᱢᱮᱱᱠᱷᱟᱱ ᱱᱚᱣᱟ ᱥᱩᱨ ᱨᱤᱱ ᱟᱹᱰᱤ ᱦᱚᱲᱠᱚ ᱟᱠᱚ ᱵᱟᱠᱚ ᱮᱢᱟᱵᱚ ᱠᱟᱱᱟ ᱠᱚ ᱚᱱᱟ ᱢᱮᱱᱛᱮ ᱵᱷᱟᱹᱜᱤᱭᱟ ᱡᱮ ᱵᱷᱟᱹᱜᱤ ᱞᱮᱠᱟ ᱪᱤᱠᱤᱛᱥᱟ ᱵᱚ ᱧᱟᱢ ᱢᱟᱵᱚ ᱟᱨ ᱡᱚᱛᱚ ᱠᱚᱜᱮ ᱟᱹᱰᱤ ᱵᱷᱟᱹᱜᱤ ᱵᱚ ᱛᱟᱦᱮᱱ ᱢᱟᱵᱚ